ᱦᱮᱞᱳ ᱟᱢᱜᱮ ᱟᱹᱛᱩ ᱢᱩᱠᱷᱤᱭᱟᱹ ᱫᱚ ᱟᱪᱪᱷᱟ ᱟᱵᱚᱣᱟᱜ ᱦᱚᱨᱚᱜ ᱵᱟᱸᱫᱮ ᱨᱮ ᱥᱮᱫᱟᱭ ᱠᱷᱚᱱ ᱢᱟᱱᱮ ᱱᱤᱛᱚᱜ ᱪᱮᱫ ᱞᱮᱠᱟ ᱪᱟᱞᱟᱜ ᱠᱟᱱᱟ ᱟᱵᱚᱣᱟᱜ ᱦᱚᱨᱚᱜ ᱵᱟᱸᱫᱮ ᱟᱪᱪᱷᱟ ᱱᱤᱛᱚᱜ ᱟᱜ ᱦᱚᱨᱚᱜ ᱵᱟᱸᱫᱮ ᱫᱚ ᱪᱮᱫ ᱠᱚ ᱢᱮᱱᱟᱜᱼᱟ ᱦᱮᱸ ᱟᱪᱪᱷᱟ ᱟᱨ ᱥᱮᱫᱟᱭ ᱫᱚ ᱪᱮᱫ ᱞᱮᱠᱟ ᱛᱟᱦᱮᱸ ᱠᱟᱱᱟ ᱟᱪᱪᱷᱟ ᱟᱨᱚ ᱠᱤ ᱱᱤᱛᱚᱜ ᱯᱟᱹᱧᱪᱤ ᱥᱟᱹᱲᱤ ᱵᱟᱸᱫᱮᱭᱮᱫᱟ ᱠᱚ ᱚᱱᱟ ᱫᱚᱠᱤ ᱵᱚᱸᱜᱟᱼᱵᱩᱨᱩ ᱨᱮ ᱜᱟᱱᱚᱜᱼᱟ ᱟᱪᱪᱷᱟ ᱱᱤᱛᱚᱜ ᱤᱧ ᱧᱮᱞᱮᱫᱼᱟ ᱟᱹᱰᱤ ᱡᱟᱭᱜᱟ ᱨᱮ ᱯᱟᱹᱧᱪᱤ ᱥᱟᱹᱲᱤ ᱵᱟᱸᱫᱮ ᱠᱟᱛᱮᱫ ᱦᱚᱸ ᱵᱚᱸᱜᱟ ᱡᱟᱭᱜᱟ ᱠᱚ ᱥᱮᱱᱚᱜ ᱠᱟᱱᱟ ᱟᱫᱚ ᱵᱩᱜᱤ ᱦᱩᱭᱩᱜ ᱠᱟᱱᱟ ᱵᱟᱹᱲᱤᱡᱚᱜ ᱠᱟᱱᱟ ᱢᱮᱱᱠᱷᱟᱱ ᱟᱹᱛᱩ ᱢᱩᱠᱷᱤᱭᱟᱹ ᱦᱩᱭ ᱠᱟᱛᱮᱫ ᱪᱮᱫᱟᱜ ᱱᱚᱣᱟ ᱵᱟᱯᱮ ᱢᱟᱱᱟᱭᱮᱫ ᱠᱚᱣᱟ ᱟᱪᱪᱷᱟ ᱟᱪᱪᱷᱟ ᱱᱚᱣᱟ ᱨᱮ ᱪᱮᱫ ᱰᱮᱵᱷᱞᱚᱯ ᱦᱮᱡ ᱠᱟᱱᱟ ᱵᱟᱝ ᱟᱪᱪᱷᱟ ᱟᱨ ᱱᱤᱛᱚᱜ ᱢᱟᱲᱟᱝ ᱥᱮᱱ ᱡᱟᱦᱟᱱᱟᱜ ᱚᱱᱠᱟ ᱦᱚᱨᱚᱜ ᱵᱟᱸᱫᱮ ᱨᱮ ᱵᱚᱫᱚᱞᱚᱜ ᱞᱮᱠᱟ ᱢᱮᱱᱟᱜᱼᱟ ᱟᱪᱪᱷᱟ ᱴᱷᱤᱠ ᱜᱮᱭᱟ ᱛᱟᱦᱚᱞᱮ ᱢᱟ